ᱵᱷᱟᱨᱚᱛᱤᱭᱚ ᱥᱮᱪᱮᱫ ᱵᱮᱵᱚᱥᱛᱟ ᱪᱮᱫ ᱞᱮᱠᱟᱱᱟ ᱱᱚᱣᱟ ᱥᱟᱢᱟᱝ ᱨᱮᱭᱟᱜ ᱠᱤᱪᱷᱩ ᱢᱩᱲᱩᱫ ᱤᱧ ᱞᱮᱭᱮᱫᱟ ᱤᱧ ᱵᱷᱟᱨᱚᱛᱤᱭᱚ ᱤᱭᱟᱹᱫᱚ ᱥᱮᱪᱮᱫ ᱫᱚ

ᱚᱲᱟᱜᱠᱚ ᱵᱮᱵᱚᱥᱛᱷᱟ ᱤᱱᱫᱨᱟᱵᱟᱥ ᱠᱚ ᱢᱳᱫᱤ ᱟᱵᱟᱥ ᱠᱚ

ᱟᱨ

ᱟᱨ ᱱᱚᱱᱚᱞ ᱠᱚᱦᱚᱸ ᱟᱨ ᱡᱚᱢ ᱨᱮᱱᱟᱜ ᱵᱮᱵᱚᱥᱛᱷᱟ ᱫᱟᱠᱟᱼᱩᱛᱩ ᱠᱚ ᱚᱱᱟ ᱠᱚᱦᱚᱸ ᱥᱩᱵᱤᱫᱷᱟ ᱫᱚᱨᱠᱟᱨ ᱟᱨ ᱦᱤᱡᱩᱜᱼᱥᱮᱱᱚᱜ ᱨᱮᱱᱟᱜᱦᱚᱸ ᱥᱩᱵᱤᱫᱷᱟ ᱠᱚ ᱫᱚᱨᱠᱟᱨ ᱟᱨ ᱚᱱᱠᱟ ᱠᱟᱛᱮᱫ ᱜᱮ ᱯᱟᱹᱴᱷᱣᱟᱹ ᱠᱚᱠᱚ ᱦᱤᱡᱩᱜᱼᱥᱮᱱᱚᱜ ᱠᱟᱛᱮᱫ ᱠᱚ ᱯᱟᱲᱦᱟᱣ ᱫᱟᱲᱮᱭᱟᱜ ᱢᱟ ᱟᱨ ᱡᱚᱛᱚ ᱯᱟᱹᱴᱷᱣᱟᱹ ᱠᱚᱜᱮ ᱢᱤᱫᱴᱟᱝ ᱠᱟᱛᱮᱫ ᱦᱤᱡᱩᱜᱼᱥᱮᱱᱚᱜ ᱨᱮᱱᱟᱜ ᱵᱮᱵᱚᱥᱛᱷᱟ ᱠᱚ ᱧᱟᱢ ᱢᱟ ᱡᱮᱢᱚᱱ ᱟᱨᱟᱢ ᱛᱮᱠᱚ ᱥᱮᱱᱚᱜᱢᱟ ᱟᱨᱟᱢ ᱛᱮᱠᱚ ᱦᱤᱡᱩᱜᱢᱟ ᱱᱤᱨᱡᱟᱞᱟ ᱥᱚᱱᱚᱜᱢᱟᱠᱚ ᱦᱤᱡᱩᱜᱢᱟᱠᱚ ᱚᱥᱩᱵᱤᱫᱷᱟ ᱠᱳᱱᱳ ᱚᱥᱩᱵᱤᱫᱷᱟ ᱟᱞᱚ ᱦᱩᱭᱩᱜᱢᱟ ᱟᱨ ᱤᱱᱟᱹ ᱠᱷᱟᱱ ᱩᱱᱠᱩ ᱯᱟᱹᱴᱷᱣᱟᱹᱫᱚ ᱚᱱᱠᱟ ᱛᱮᱜᱮᱠᱚ ᱥᱮᱬᱟᱭᱟ ᱯᱟᱲᱦᱟᱜ ᱚᱞᱚᱜ ᱯᱟᱲᱦᱟᱜ ᱟᱠᱚ ᱟᱨ ᱚᱱᱠᱟ ᱛᱮᱜᱮᱠᱚ ᱪᱮᱫ ᱫᱟᱲᱮᱭᱟᱜᱼᱟ

ᱤᱱᱟᱹᱜᱮ ᱵᱷᱟᱨᱚᱛᱤᱭᱚ ᱥᱮᱪᱮᱫ ᱵᱮᱵᱚᱥᱛᱷᱟ ᱫᱚ ᱠᱟᱱᱟ